ᱥᱟᱱᱛᱟᱞᱤ ᱯᱟᱹᱨᱥᱤ ᱨᱮ ᱤᱡᱚᱛ ᱟᱨ ᱥᱟᱹᱵᱤᱠ ᱟᱹᱲᱟᱹ ᱟᱨ ᱟᱹᱭᱟᱹᱛ ᱦᱤᱸᱥ ᱫᱚ ᱟᱹᱰᱤ ᱜᱟᱱ ᱤᱧᱟᱹᱜ ᱨᱤᱡᱷᱟᱹᱜ ᱦᱮᱱᱟᱜᱼᱟ ᱡᱮᱢᱚᱱ ᱫᱚ ᱟᱵᱚ ᱦᱚᱲᱟᱜ ᱫᱚ ᱟᱹᱰᱤ ᱜᱟᱱ ᱟᱹᱰᱤ ᱜᱟᱱ ᱟᱹᱲᱟᱹ ᱦᱮᱱᱟᱜᱼᱟ ᱡᱮᱢᱚᱱ ᱫᱚ ᱵᱚᱱ ᱫᱤᱠᱩ ᱟᱨ ᱟᱵᱚ ᱦᱚᱲᱟᱜ ᱫᱚ ᱨᱚᱲ ᱠᱚᱫᱚ ᱵᱟᱝ ᱢᱤᱫᱚᱜᱼᱟ ᱡᱮᱢᱚᱱ ᱫᱚ ᱫᱤᱠᱩ ᱫᱚᱠᱚ ᱢᱮᱱᱟ ᱡᱚᱞ ᱠᱷᱟᱵᱚ ᱟᱵᱚᱫᱚᱵᱚᱱ ᱢᱮᱱᱟ ᱫᱟᱜ ᱤᱧ ᱧᱩᱭᱟ ᱟᱨ ᱪᱮᱬᱮ ᱠᱚᱦᱚᱸ ᱠᱚ ᱢᱮᱛᱟᱣᱟᱠᱚᱣᱟ ᱯᱟᱠᱷᱤᱴᱟ ᱵᱚᱥᱮ ᱟᱪᱷᱮ ᱟᱵᱚ ᱫᱚ ᱚᱱᱠᱟ ᱫᱚ ᱵᱟᱵᱚ ᱨᱚᱲᱟ ᱟᱵᱚ ᱦᱚᱲ ᱛᱮᱫᱚ ᱟᱵᱚ ᱫᱚ ᱦᱚᱲ ᱫᱚ ᱪᱮᱬᱮ ᱫᱚᱵᱚᱱ ᱢᱮᱛᱟᱣᱟᱠᱚᱣᱟ ᱪᱮᱬᱮ ᱫᱚᱭ ᱟᱵ ᱟᱠᱟᱱᱟ ᱰᱟᱝᱨᱟ ᱫᱚᱭ ᱵᱩᱨᱩᱢ ᱟᱠᱟᱱᱟ

ᱟᱨ ᱢᱮᱚᱢ ᱫᱚᱭ ᱵᱩᱨᱩᱢ ᱟᱠᱟᱱᱟ ᱟᱹᱰᱤ ᱜᱟᱱ ᱵᱷᱮᱜᱟᱨ ᱵᱷᱮᱜᱟᱨ ᱵᱚᱱ ᱨᱚᱲᱟ ᱡᱮᱢᱚᱱ ᱟᱵᱚ ᱧᱤᱫᱟᱹ ᱵᱚᱱ ᱢᱮᱱᱟ ᱧᱤᱫᱟᱹ ᱧᱩ ᱚᱱᱟ ᱫᱚ ᱫᱤᱠᱩ ᱵᱷᱟᱥᱟ ᱛᱮᱫᱚ ᱵᱟᱝ ᱚᱞᱚᱜᱼᱟ ᱟᱨ ᱟᱵᱚ ᱡᱮᱢᱚᱱ ᱪᱤᱠᱤ ᱛᱮᱵᱚᱱ ᱚᱞ ᱞᱮᱠᱷᱟᱱ ᱫᱚ ᱚᱱᱟ ᱫᱚ ᱥᱟᱹᱵᱤᱠ ᱢᱚᱡᱽ ᱜᱮ ᱚᱞᱚᱜᱼᱟ